ᱤᱧ ᱢᱤᱫᱴᱮᱱ ᱦᱚᱞᱟᱱᱚᱜ ᱥᱮᱨᱮᱧᱤᱧ ᱨᱮᱠᱚᱨᱰ ᱠᱮᱜᱼᱟ ᱥᱟᱹᱜᱩᱱ ᱤᱥᱴᱩᱰᱤᱭᱳ ᱨᱮ ᱟᱫᱚ ᱚᱱᱟ ᱥᱮᱨᱮᱧ ᱢᱟᱱᱮ ᱢᱟᱱᱮ ᱮᱰᱤᱴ ᱫᱚ ᱵᱷᱟᱜᱮ ᱞᱮᱠᱟ ᱵᱟᱝ ᱦᱩᱭᱟᱠᱟᱱᱟ ᱦᱚᱞᱟ ᱨᱮᱜᱮ ᱟᱫᱚ ᱮᱢᱟᱫᱤᱧᱟᱭ ᱚᱱᱟ ᱥᱮᱨᱮᱧ ᱠᱚ ᱮᱢᱟᱫᱤᱧᱟ ᱤᱥᱴᱩᱰᱤᱭᱳ ᱨᱮ ᱟᱫᱩᱧ ᱟᱸᱡᱚᱢᱫᱟ ᱦᱮᱰᱯᱷᱳᱱ ᱞᱟᱜᱟᱣ ᱠᱟᱛᱮᱫ ᱡᱚᱠᱷᱚᱱᱤᱧ ᱟᱸᱡᱚᱢᱫᱟ ᱟᱹᱰᱤ ᱢᱚᱡᱽ ᱟᱸᱡᱚᱢᱚᱜ ᱟᱨ ᱥᱮ ᱠᱷᱟᱹᱞᱤ ᱜᱚᱞᱟᱛᱮ ᱡᱚᱠᱷᱚᱱᱤᱧ ᱥᱮᱨᱮᱧᱟ ᱛᱚᱠᱷᱚᱱ ᱫᱚ ᱟᱹᱰᱤ ᱪᱮᱦᱨᱟᱧ ᱟᱸᱡᱚᱢᱟ ᱟᱨ ᱡᱚᱠᱷᱚᱱ ᱢᱟᱱᱮ ᱠᱤ ᱮᱢᱱᱤ ᱢᱳᱵᱟᱭᱤᱞ ᱨᱮ ᱥᱯᱤᱠᱟᱨ ᱤᱭᱟᱹ ᱠᱟᱛᱮᱜ ᱟᱸᱡᱚᱢ ᱦᱳᱭᱳᱜ ᱵᱟᱲᱦᱟᱣ ᱠᱟᱛᱮᱜ ᱟᱸᱡᱚᱢ ᱦᱳᱭᱳᱜ ᱠᱟᱱᱟ ᱛᱚᱠᱷᱚᱱ ᱫᱚ ᱪᱮᱫ ᱞᱮᱠᱟ ᱴᱟᱭᱤᱯ ᱦᱟᱱᱮ ᱜᱮᱝᱱᱟ ᱜᱮᱝᱱᱟ ᱥᱮ ᱠᱟᱹᱴᱤᱡ ᱚᱠᱟ ᱞᱮᱠᱟ ᱫᱷᱟᱨᱟ ᱪᱚ ᱟᱸᱡᱚᱢᱚᱜ ᱠᱟᱱᱟ ᱛᱟᱨᱯᱚᱨᱮ ᱛᱮᱦᱮᱧ ᱮᱰᱤᱴ ᱠᱟᱛᱮᱜ ᱦᱚᱞᱟ ᱢᱟᱱᱮ ᱠᱤ ᱮᱰᱤᱴ ᱠᱟᱛᱮᱜ ᱛᱮᱦᱤᱧ ᱟᱫᱚ ᱠᱚ ᱠᱩᱞ ᱟᱫᱤᱧᱟ ᱚᱱᱟ ᱥᱮᱨᱮᱧ ᱜᱮ ᱯᱷᱤᱨ ᱟᱹᱰᱤ ᱪᱮᱦᱨᱟ ᱟᱸᱡᱚᱢᱚᱜ ᱠᱟᱱᱟ ᱤᱧ ᱤᱧᱤᱧ ᱥᱮᱨᱮᱧ ᱠᱟᱜ ᱞᱮᱠᱟᱜᱮ ᱢᱟᱱᱮ ᱵᱟᱹᱧ ᱵᱩᱡᱷᱟᱹᱣ ᱫᱟᱲᱮᱭᱟᱜ ᱠᱟᱱᱟ ᱡᱮ ᱱᱚᱣᱟ ᱤᱧ ᱱᱚᱝᱠᱟ ᱱᱩᱱᱟᱹᱜ ᱪᱮᱦᱨᱟᱧ ᱥᱮᱨᱮᱧ ᱫᱟᱲᱮ ᱠᱟᱣᱫᱟ ᱮᱰᱤᱴ ᱠᱟᱛᱮᱜ ᱱᱚᱝᱠᱟ ᱵᱩᱡᱷᱟᱹᱜ ᱠᱟᱱᱟ ᱢᱟᱱᱮ ᱵᱩᱡᱽ ᱫᱚᱧ ᱵᱩᱡᱽ ᱫᱟᱲᱮᱭᱟᱜ ᱠᱟᱱᱟ ᱱᱚᱣᱟᱫᱚ ᱤᱧᱟᱹᱜ ᱟᱲᱟᱝ ᱠᱟᱱ ᱜᱮᱭᱟ ᱢᱮᱱᱠᱷᱟᱱ ᱮᱛᱚ ᱪᱮᱦᱨᱟ ᱟᱸᱡᱚᱢᱚᱜ ᱠᱟᱱᱟ ᱥᱮ ᱵᱟᱝ ᱵᱚᱠᱥ ᱨᱮ ᱵᱟᱡᱟᱣ ᱠᱟᱛᱮ ᱦᱚᱸ ᱟᱹᱰᱤ ᱪᱮᱦᱨᱟ ᱟᱸᱡᱚᱢᱚᱜ ᱠᱟᱱᱟ ᱟᱸᱡᱚᱢ ᱡᱚᱝᱨᱮ ᱟᱹᱰᱤ ᱪᱮᱦᱨᱟ ᱟᱸᱡᱚᱢᱚᱜ ᱠᱟᱱᱟ ᱟᱹᱰᱤ ᱠᱩᱥᱤᱧ ᱵᱩᱡᱷᱟᱹᱣ ᱠᱮᱫᱟ ᱡᱮ ᱤᱧ ᱱᱚᱝᱠᱟ ᱤᱧᱦᱚᱸ ᱱᱚᱝᱠᱟᱧ ᱥᱮᱨᱮᱧ ᱫᱟᱲᱮᱭᱟᱜᱼᱟ ᱢᱮᱱᱛᱮ ᱱᱩᱱᱟᱹᱜ ᱱᱟᱯᱟᱭᱤᱧ ᱥᱮᱨᱮᱧ ᱫᱟᱲᱮᱭᱟᱜᱼᱟ ᱢᱮᱱᱛᱮ ᱛᱮᱦᱮᱧᱤᱧ ᱤᱧᱟᱹᱜ ᱢᱟᱱᱮ ᱤᱧᱟᱹᱜ ᱢᱚᱱᱮᱨᱮ ᱮᱛᱚ ᱢᱟᱱᱮ ᱨᱟᱹᱥᱠᱟᱹ ᱥᱤᱨᱡᱟᱹᱜ ᱠᱟᱱᱟ ᱦᱟᱯᱮᱱ ᱫᱤᱱ ᱞᱟᱹᱜᱤᱫ ᱡᱮ ᱱᱚᱝᱠᱟ ᱜᱮ ᱤᱧᱦᱚᱸ ᱟᱵᱟᱨ ᱛᱟᱭᱚᱢ ᱫᱟᱨᱟᱢ ᱢᱟᱱᱮ ᱥᱮᱨᱮᱧ ᱤᱫᱤᱭᱟᱹᱧ ᱟᱨ ᱞᱟᱦᱟ ᱠᱚᱛᱮ ᱦᱚᱸ ᱥᱮᱨᱮᱧ ᱠᱚ ᱨᱮᱠᱚᱨᱰ ᱵᱟᱲᱟ ᱦᱩᱭ ᱠᱟᱱ ᱜᱮᱭᱟ ᱟᱨ ᱮᱥᱴᱮᱡᱽ ᱯᱨᱚᱜᱨᱟᱢ ᱠᱚᱨᱮᱫ ᱦᱚᱸ ᱥᱮᱨᱮᱧᱟᱠᱟᱫ ᱜᱮᱭᱟᱹᱧ ᱥᱮᱨᱮᱧ ᱨᱮᱦᱚᱸ ᱤᱧᱫᱚ ᱞᱟᱦᱟ ᱫᱩᱧ ᱢᱚᱱᱮ ᱛᱟᱦᱮᱸᱜ ᱡᱮ ᱤᱧᱫᱚ ᱩᱱᱟᱹᱜ ᱵᱳᱜᱮ ᱫᱚ ᱥᱮ ᱩᱱᱟᱹᱜ ᱪᱮᱦᱨᱟ ᱫᱚ ᱵᱟᱹᱧ ᱥᱮᱨᱮᱧ ᱫᱟᱲᱮᱭᱟᱜᱼᱟ ᱢᱮᱱᱠᱷᱟᱱ ᱤᱧᱨᱮᱱ ᱜᱟᱛᱮ ᱠᱚᱠᱚ ᱞᱟᱹᱭᱟᱹᱧ ᱠᱟᱱᱟ ᱡᱮ ᱦᱟᱱᱟᱫᱷᱟᱣ ᱡᱷᱟᱲᱜᱨᱟᱢ ᱱᱚᱵᱤᱱ ᱵᱚᱨᱚᱱ ᱯᱨᱚᱜᱽᱜᱨᱟᱢ ᱨᱮ ᱵᱟᱝᱢᱟ ᱟᱹᱰᱤ ᱪᱮᱦᱨᱟᱢ ᱥᱮᱨᱮᱧ ᱠᱮᱜᱼᱟ ᱢᱟᱹᱭ ᱛᱟᱠᱚ ᱥᱮ ᱫᱟᱫᱟ ᱛᱟᱠᱚ ᱫᱤᱫᱤ ᱛᱟᱠᱚ ᱠᱚ ᱞᱟᱹᱭᱫᱟ ᱫᱤᱫᱤ ᱟᱢ ᱟᱹᱰᱤ ᱪᱮᱦᱨᱟᱢ ᱥᱮᱨᱮᱧ ᱠᱮᱫᱟ ᱟᱞᱮᱦᱚᱸ ᱥᱮᱬᱟᱣ ᱟᱞᱮ ᱢᱮᱥᱮ ᱱᱚᱝᱠᱟᱱ ᱥᱮᱨᱮᱧ ᱟᱨ ᱫᱤᱫᱤ ᱛᱟᱠᱚ ᱦᱚᱸᱠᱚ ᱞᱟᱹᱭᱫᱟ ᱢᱟᱹᱭ ᱟᱹᱰᱤ ᱪᱮᱦᱨᱟᱢ ᱥᱮᱨᱮᱧᱮᱜ ᱛᱟᱦᱮᱸᱜᱼᱟ ᱟᱞᱮᱦᱚᱸ ᱱᱚᱝᱠᱟᱱ ᱥᱮᱨᱮᱧ ᱠᱚ ᱢᱤᱫᱴᱟᱱ ᱵᱟᱨᱭᱟ ᱞᱟᱹᱭᱟᱞᱮ ᱢᱮᱥᱮ ᱟᱨ ᱱᱤᱭᱟᱹ ᱦᱚᱞᱟ ᱢᱟᱱᱫᱷᱮᱨ ᱜᱮ ᱟᱞᱮ ᱢᱤᱫᱴᱮᱱ ᱯᱨᱳᱜᱨᱟᱢ ᱯᱟᱨᱚᱢᱮᱱ ᱛᱟᱞᱮᱭᱟ ᱯᱟᱹᱨᱥᱤ ᱡᱤᱛᱠᱟᱹᱨ ᱢᱟᱦᱟ ᱯᱟᱹᱨᱥᱤ ᱡᱤᱛᱠᱟᱹᱨ ᱢᱟᱦᱟ ᱨᱮᱦᱚᱸ ᱥᱮᱨᱮᱧ ᱠᱮᱜ ᱟᱹᱧ ᱥᱮᱨᱮᱧ ᱟᱸᱡᱚᱢ ᱠᱟᱛᱮᱦᱚᱸ ᱜᱚᱢᱠᱮ ᱛᱟᱠᱚ ᱠᱚ ᱞᱟᱹᱭᱫᱟ ᱟᱹᱰᱤ ᱪᱮᱦᱨᱟᱱ ᱜᱮᱛᱟᱢᱟ ᱟᱲᱟᱝᱴᱟᱜ ᱥᱮᱨᱮᱧ ᱢᱮᱥᱮ ᱥᱮᱨᱮᱧ ᱞᱮᱠᱷᱟᱱᱮᱢ ᱵᱷᱟᱜᱮ ᱢᱟᱱᱮ ᱵᱷᱟᱜᱮ ᱪᱮᱛᱟᱱ ᱤᱭᱟᱹ ᱫᱷᱟᱯ ᱛᱮᱢ ᱨᱟᱠᱟᱵᱽ ᱫᱟᱲᱮᱭᱟᱜᱼᱟ ᱟᱨ ᱵᱷᱟᱜᱮᱢ ᱥᱮᱨᱮᱧ ᱫᱟᱲᱮᱭᱟᱜᱼᱟ ᱫᱤᱱᱜᱮ ᱨᱮᱣᱟᱡᱽ ᱤᱫᱤᱢᱮ ᱛᱟᱦᱚᱞᱮᱢ ᱥᱮᱨᱮᱧ ᱫᱟᱲᱮᱭᱟᱜ ᱜᱮᱭᱟ ᱦᱚᱭᱛᱳ ᱦᱟᱯᱮᱱ ᱫᱤᱱ ᱵᱷᱟᱜᱮ ᱞᱮᱠᱟ ᱦᱚᱞᱟ ᱢᱟᱦᱫᱮᱨ ᱢᱤᱫᱴᱮᱱ ᱠᱚᱢᱯᱤᱴᱤᱥᱮᱱ ᱛᱟᱦᱮᱸ ᱠᱟᱱ ᱛᱟᱞᱮᱭᱟ ᱠᱚᱞᱮᱡᱽ ᱨᱮ ᱟᱫᱚ ᱚᱱᱟ ᱠᱚᱢᱯᱤᱴᱤᱥᱮᱱ ᱨᱮᱦᱚᱸ ᱤᱧᱤᱧ ᱥᱮᱞᱮᱫ ᱞᱮᱱᱟ ᱟᱨ ᱥᱮᱞᱮᱫ ᱠᱟᱛᱮᱜ ᱦᱚᱸ ᱯᱨᱟᱭ ᱥᱟᱛ ᱟᱴ ᱡᱚᱱ ᱫᱚᱥᱡᱚᱱ ᱜᱟᱱᱞᱮ ᱥᱮᱞᱮᱫ ᱞᱮᱱᱟ ᱚᱱᱟᱨᱮ ᱤᱧ ᱦᱚᱸᱧ ᱥᱮᱞᱮᱫ ᱞᱮᱱᱟ ᱟᱫᱚ ᱚᱱᱟ ᱨᱮᱦᱚᱸ ᱤᱧᱤᱧ ᱯᱷᱟᱥᱴ ᱮᱱᱟ ᱜᱚᱢᱠᱮ ᱦᱚᱸ ᱞᱟᱹᱭᱫᱟᱭ ᱟᱹᱰᱤ ᱪᱮᱦᱨᱟᱢ ᱥᱮᱨᱮᱧ ᱠᱮᱜᱼᱟ ᱱᱟᱯᱟᱭ ᱜᱮᱢ ᱥᱮᱨᱮᱧ ᱠᱮᱫᱟ ᱟᱫᱚ ᱱᱟᱯᱟᱭ ᱥᱮᱨᱮᱧ ᱠᱟᱛᱮᱜ ᱨᱮᱦᱚᱸ ᱯᱟᱹᱛᱭᱟᱹᱣ ᱵᱟᱝ ᱦᱩᱭᱩᱜ ᱠᱟᱱ ᱛᱤᱧ ᱛᱟᱦᱮᱸᱜ ᱡᱮ ᱤᱧ ᱱᱚᱣᱟᱛᱮ ᱦᱟᱸᱜ ᱤᱧ ᱡᱮ ᱵᱷᱟᱜᱮ ᱞᱮᱠᱟ ᱥᱮᱨᱮᱧ ᱠᱟᱹᱫᱟᱹᱧ ᱤᱧ ᱦᱟᱸᱜ ᱱᱚᱣᱟᱨᱮ ᱯᱨᱟᱭᱤᱡᱽ ᱤᱧ ᱧᱟᱢ ᱫᱟᱲᱮᱭᱟᱜᱼᱟ ᱢᱮᱱᱛᱮ ᱤᱧᱦᱚᱸ ᱵᱟᱹᱧ ᱟᱥᱟ ᱞᱮᱱᱟ ᱢᱮᱱᱠᱷᱟᱱ ᱟᱹᱰᱤ ᱪᱮᱦᱨᱟ ᱞᱟᱹᱭ ᱮᱜ ᱠᱚ ᱵᱷᱟᱜᱮ ᱦᱩᱭᱟᱠᱟᱱᱟ ᱟᱫᱚ ᱛᱟᱭᱚᱢᱛᱮ ᱠᱷᱚᱵᱚᱨ ᱠᱚ ᱡᱟᱱᱟᱣᱫᱤᱧᱟ ᱡᱮ ᱟᱢ ᱯᱷᱟᱥᱴ ᱠᱟᱱᱟᱢ ᱮᱸᱰᱮᱠᱷᱟᱱ ᱤᱧ ᱦᱚᱸ ᱟᱨᱚ ᱨᱟᱹᱥᱠᱟᱹ ᱜᱤᱧ ᱵᱩᱡᱷᱟᱹᱣ ᱠᱮᱜᱼᱟ ᱟᱨ ᱦᱚᱞᱟ ᱢᱟᱱᱫᱷᱮᱨ ᱜᱮ ᱢᱤᱫᱴᱮᱱ ᱯᱨᱚᱜᱽᱜᱨᱟᱢ ᱨᱮ ᱵᱚᱠᱥᱨᱮ ᱥᱮᱬᱟ ᱥᱮᱬᱟ ᱵᱚᱠᱥ ᱨᱮᱠᱚ ᱵᱟᱡᱟᱣᱮᱫ ᱛᱟᱦᱮᱸᱜᱼᱟ ᱟᱹᱰᱤ ᱱᱟᱯᱟᱭ ᱟᱸᱡᱚᱢᱚᱜ ᱛᱟᱦᱮᱸᱜᱼᱟ ᱵᱷᱟᱜᱮ ᱜᱮ ᱟᱸᱡᱚᱢᱚᱜ ᱠᱟᱱ ᱛᱟᱦᱮᱸᱜᱼᱟ ᱟᱨ ᱦᱮᱰᱯᱷᱳᱱ ᱛᱮ ᱟᱸᱡᱚᱢ ᱞᱮᱠᱷᱟᱱ ᱫᱚ ᱟᱹᱰᱤ ᱱᱟᱯᱟᱭ ᱜᱮ ᱟᱸᱡᱚᱢᱚᱜᱼᱟ